ᱱᱚᱣᱟ ᱵᱷᱟᱨᱚᱛ ᱫᱤᱥᱚᱢ ᱢᱚᱫᱽᱫᱷᱮᱨᱮ ᱟᱹᱰᱤ ᱟᱢᱫᱟ ᱡᱟᱭᱜᱟᱨᱮ ᱥᱤᱯᱚ ᱠᱟᱨᱠᱷᱟᱱᱟ ᱛᱮᱭᱟᱨ ᱟᱠᱟᱱᱟ ᱚᱸᱰᱮ ᱟᱹᱰᱤ ᱠᱤᱪᱷᱩ ᱪᱮᱦᱨᱟᱱ ᱪᱮᱦᱨᱟᱱᱟᱜ ᱡᱤᱱᱤᱥ ᱠᱚᱠᱚ ᱵᱮᱱᱟᱣᱟ ᱟᱹᱰᱤ ᱠᱤᱪᱷᱩ ᱠᱚ ᱡᱩᱛᱟ ᱡᱟᱦᱟᱸ ᱠᱚ ᱢᱮᱹᱥᱤᱱ ᱫᱟᱨᱟᱭᱛᱮ ᱵᱟᱝ ᱜᱟᱱᱚᱜᱼᱟ ᱛᱤ ᱛᱮᱠᱚ ᱡᱩᱛᱟ ᱟᱹᱰᱤ ᱱᱟᱯᱟᱭ ᱧᱮᱞᱚᱜᱼᱟ ᱚᱱᱟ ᱨᱮᱱᱟᱜ ᱫᱟᱢ ᱦᱚᱸ ᱟᱹᱰᱤᱜᱮ ᱡᱟᱹᱥᱛᱤᱭᱟ ᱱᱚᱣᱟ ᱢᱮᱹᱥᱤᱱ ᱵᱮᱱᱟᱣ ᱠᱚᱨᱮᱱᱟᱜ ᱡᱤᱱᱤᱥ ᱠᱚᱨᱮᱱᱟᱜ ᱛᱤ ᱛᱮ ᱵᱮᱱᱟᱣᱟᱜ ᱡᱤᱱᱤᱥ ᱟᱹᱰᱤᱜᱮ ᱡᱟᱹᱥᱛᱤ ᱜᱮᱭᱟ ᱫᱟᱢ ᱦᱚᱸ ᱡᱟᱹᱥᱛᱤ ᱜᱮᱭᱟ ᱛᱳ ᱚᱸᱰᱮ ᱪᱟᱱᱥ ᱵᱟᱝ ᱧᱟᱢᱚᱜ ᱠᱟᱱᱟ ᱪᱮᱫᱟᱜ ᱠᱟᱨᱚ ᱦᱩᱭᱩᱜ ᱠᱟᱱᱟ ᱟᱵᱚ ᱦᱟᱛᱮᱨ ᱠᱟᱡᱽ ᱵᱟᱵᱚᱱ ᱵᱟᱲᱟᱭᱟ ᱪᱤᱠᱟᱹ ᱛᱮᱠᱚ ᱦᱟᱛᱟᱣ ᱵᱚᱱᱟ ᱞᱟᱹᱭᱢᱮ ᱚᱱᱟᱛᱮ ᱟᱵᱚ ᱡᱩᱫᱤ ᱦᱟᱛᱮᱨ ᱠᱟᱡᱽ ᱵᱚᱱ ᱵᱟᱲᱟᱭᱟ ᱛᱚᱵᱮ ᱱᱤᱦᱟᱹᱛᱜᱮ ᱚᱸᱰᱮ ᱠᱚ ᱦᱟᱛᱟᱣ ᱵᱚᱱᱟ ᱠᱟᱹᱢᱤ ᱨᱮᱱᱟᱜ ᱥᱩᱡᱳᱜᱽ ᱠᱚ ᱮᱢᱟ ᱵᱚᱱᱟ ᱚᱸᱰᱮ ᱠᱚ ᱦᱟᱛᱟᱣ ᱫᱟᱲᱮᱭᱟᱵᱚᱱᱟ ᱡᱩᱫᱤ ᱟᱵᱚ ᱵᱚᱱ ᱴᱷᱤᱠ ᱥᱟᱺᱦᱤᱡ ᱠᱟᱹᱢᱤ ᱵᱚᱱ ᱵᱟᱲᱟᱭᱟ ᱥᱮᱬᱟᱭᱟ ᱡᱩᱫᱤ ᱵᱚᱱ ᱥᱮᱬᱟᱭᱟ ᱛᱟᱦᱞᱮ ᱚᱸᱰᱮ ᱠᱚ ᱦᱟᱛᱟᱣ ᱵᱚᱱ ᱜᱮᱭᱟ